ᱚᱱᱚᱞᱤᱭᱟᱹ ᱫᱚ ᱟᱹᱰᱤ ᱟᱭᱢᱟ ᱨᱚᱠᱚᱢᱟᱜ ᱜᱟᱭᱟᱱ ᱠᱚ ᱚᱞᱟ ᱠᱟᱛᱷᱟ ᱠᱚ ᱚᱞᱟ ᱚᱱᱚᱬᱦᱮᱸ ᱠᱚ ᱚᱞᱟ ᱢᱮᱱᱠᱷᱟᱱ ᱱᱚᱣᱟ ᱨᱮ ᱚᱱᱚᱞᱤᱭᱟᱹ ᱠᱚ ᱥᱟᱨᱦᱟᱣ ᱫᱚᱨᱠᱟᱨᱚᱜ ᱠᱟᱱᱟ ᱩᱱᱠᱩ ᱡᱟᱦᱟᱸ ᱟᱛᱢᱟ ᱥᱮ ᱦᱤᱸᱫᱤᱡ ᱢᱮᱱᱟᱜ ᱛᱟᱠᱚᱣᱟ ᱢᱚᱱᱮᱨᱮ ᱩᱱᱠᱩ ᱚᱱᱟ ᱪᱟᱵᱟ ᱦᱩᱭᱩᱜ ᱪᱟᱵᱟ ᱫᱚᱨᱠᱟᱨᱚᱜ ᱠᱟᱱᱟ ᱟᱨ ᱟᱵᱚᱦᱚᱸ ᱡᱚᱛᱚ ᱦᱚᱲᱵᱚᱱ ᱥᱟᱨᱦᱟᱣ ᱠᱚᱢᱟ ᱟᱨ ᱩᱱᱠᱩ ᱡᱟᱦᱟᱸ ᱟᱠᱚᱣᱟᱜ ᱢᱚᱱᱮᱨᱮ ᱟᱛᱢᱟ ᱨᱮᱭᱟᱜ ᱠᱟᱛᱷᱟ ᱠᱚ ᱚᱞ ᱨᱟᱠᱟᱵᱮᱜᱼᱟ ᱟᱹᱛᱩ ᱨᱮᱭᱟᱜ ᱫᱤᱥᱚᱢ ᱨᱮᱭᱟᱜ ᱦᱚᱲᱟᱜ ᱵᱷᱚᱵᱤᱥᱥᱚᱛ ᱨᱮᱭᱟᱜ ᱚᱱᱟ ᱠᱚ ᱡᱟ ᱠᱤᱪᱷᱩᱜᱮ ᱚᱱᱚᱞᱤᱭᱟᱹ ᱜᱮ ᱚᱞ ᱨᱟᱠᱟᱵᱽ ᱫᱟᱲᱮᱭᱟᱜᱼᱟ ᱱᱚᱜᱼᱚᱭ ᱡᱮ ᱥᱟᱶᱦᱮᱫ ᱛᱟᱞᱟᱛᱮ ᱟᱵᱚ ᱵᱚᱱ ᱧᱮᱞ ᱫᱟᱲᱮᱭᱟᱜᱼᱟ ᱚᱱᱟ ᱞᱮᱠᱟᱛᱮ ᱟᱵᱚ ᱡᱟᱦᱟᱸ ᱛᱤᱱᱟᱹᱜ ᱜᱮ ᱚᱱᱚᱞᱤᱭᱟᱹ ᱠᱚ ᱢᱮᱱᱟᱜ ᱠᱚᱣᱟ ᱩᱱᱠᱩ ᱵᱚᱱ ᱥᱟᱨᱦᱟᱣ ᱠᱚᱢᱟ ᱟᱨ ᱱᱩᱠᱩ ᱦᱚᱸ ᱟᱠᱚᱣᱟᱜ ᱯᱩᱛᱷᱤ ᱠᱚ ᱪᱷᱟᱯᱟ ᱥᱚᱫᱚᱨ ᱞᱟᱹᱜᱤᱫ ᱛᱮ ᱜᱚᱲᱚ ᱥᱚᱯᱚᱦᱚᱫ ᱵᱚᱱ ᱮᱢᱟ ᱠᱚᱣᱟ ᱥᱮ ᱥᱚᱨᱠᱟᱨ ᱴᱷᱮᱱ ᱵᱚᱱ ᱫᱟᱹᱵᱤᱭᱟ ᱱᱚᱝᱠᱟᱱ ᱚᱱᱚᱞᱤᱭᱟᱹᱣᱟᱜ ᱠᱟᱛᱷᱟ ᱠᱚ ᱯᱟᱥᱱᱟᱜᱼᱢᱟ ᱟᱨ ᱥᱟᱱᱟᱢ ᱦᱚᱲ ᱠᱚ ᱵᱟᱲᱟᱭ ᱢᱟ ᱡᱮ ᱟᱵᱚᱣᱟᱜ ᱥᱟᱶᱦᱮᱫ ᱨᱮᱭᱟᱜ ᱠᱟᱛᱷᱟ ᱠᱚ ᱥᱮ ᱟᱵᱚᱣᱟᱜ ᱞᱟᱭᱼᱞᱟᱠᱪᱟᱨ ᱨᱮᱭᱟᱜ ᱠᱟᱛᱷᱟ ᱠᱚ ᱪᱮᱫ ᱞᱮᱠᱟᱨᱮ ᱵᱟᱧᱪᱟᱣ ᱫᱚᱦᱚ ᱛᱟᱦᱮᱱᱟ ᱥᱮ ᱵᱟᱧᱪᱟᱣ ᱵᱚᱱ ᱫᱚᱦᱚᱭᱟ ᱚᱱᱟᱠᱚ ᱠᱟᱛᱷᱟ ᱚᱱᱚᱞᱤᱭᱟᱹ ᱠᱚᱜᱮ ᱱᱚᱣᱟ ᱠᱚᱫᱚ ᱠᱚ ᱞᱟᱹᱭ ᱥᱚᱫᱚᱨ ᱫᱟᱲᱮᱭᱟᱜᱼᱟ ᱟᱨ ᱠᱚ ᱚᱞ ᱥᱚᱫᱚᱨ ᱫᱟᱲᱮᱭᱟᱜᱼᱟ ᱩᱱᱠᱩ ᱟᱵᱚ ᱡᱚᱛᱚ ᱠᱚᱵᱚᱱ ᱥᱟᱨᱦᱟᱣ ᱠᱚᱢᱟ ᱟᱨ ᱡᱚᱛᱚᱜᱮ ᱱᱩᱠᱩᱣᱟᱜ ᱵᱚᱱ ᱢᱮᱛᱟ ᱠᱚᱣᱟ ᱟᱨ ᱟᱠᱚᱣᱟᱜ ᱠᱟᱹᱢᱤᱦᱚᱨᱟ ᱛᱟᱠᱚ ᱡᱮᱢᱚᱱ ᱱᱚᱝᱠᱟ ᱜᱮ ᱛᱚᱸᱜᱮ ᱟᱠᱟᱫ ᱛᱟᱦᱮᱱ ᱢᱟ